ᱦᱮᱞᱳ ᱤᱧ ᱵᱟᱸᱥᱲᱟ ᱨᱟᱱᱤᱜᱚᱸᱡᱽ ᱠᱷᱚᱱ ᱯᱟᱨᱵᱚᱛᱤ ᱢᱩᱨᱢᱩᱧ ᱢᱮᱱᱫᱟ ᱟᱢ ᱫᱚ ᱫᱤᱯᱮᱱ ᱵᱟᱹᱵᱩᱢ ᱢᱮᱱᱫᱟ ᱢᱮᱱᱫᱟᱹᱧ ᱟᱢ ᱡᱟᱦᱟᱸ ᱜᱟᱹᱰᱤᱢ ᱪᱟᱹᱞᱩᱭᱛᱮ ᱚᱱᱟ ᱜᱟᱹᱰᱤ ᱛᱮᱦᱮᱧ ᱟᱹᱭᱩᱵ ᱯᱟᱸᱪ ᱵᱟᱡᱟᱜ ᱧᱟᱢᱚᱜ ᱜᱮᱭᱟ ᱧᱟᱢ ᱞᱮᱱᱠᱷᱟᱱ ᱟᱹᱰᱤ ᱱᱟᱯᱟᱭ ᱦᱩᱭ ᱠᱚᱜᱼᱟ ᱪᱮᱫᱟᱜ ᱥᱮ ᱛᱮᱦᱮᱧ ᱛᱷᱚᱲᱟ ᱵᱟᱦᱨᱮ ᱪᱟᱞᱟᱜ ᱨᱮᱱᱟᱜ ᱢᱮᱱᱟᱜᱼᱟ ᱚᱱᱟ ᱠᱷᱟᱹᱛᱤᱨ ᱛᱮ ᱜᱟᱹᱰᱤ ᱟᱹᱰᱤᱜᱮ ᱞᱟᱹᱠᱛᱤᱭᱟ ᱟᱨ ᱦᱮᱸ ᱴᱷᱟᱶ ᱫᱚ ᱦᱩᱭᱩᱜ ᱠᱟᱱᱟ ᱟᱞᱮ ᱵᱟᱸᱥᱲᱟ ᱢᱟᱺᱡᱷᱤ ᱯᱟᱲᱟ ᱚᱸᱰᱮ ᱦᱮᱡ ᱠᱟᱛᱮ ᱤᱧᱟᱹᱜ ᱧᱩᱛᱩᱢ ᱮᱢ ᱠᱩᱞᱤ ᱞᱮᱠᱚ ᱠᱷᱟᱡ ᱜᱮᱦᱟᱜ ᱠᱚ ᱞᱟᱹᱭ ᱟᱢᱟ ᱥᱮᱠᱚ ᱚᱲᱟᱜ ᱦᱚᱸ ᱠᱚ ᱩᱫᱩᱜ ᱟᱢᱟ ᱚᱸᱰᱮ ᱜᱮ ᱠᱟᱹᱴᱤᱡ ᱮᱢ ᱛᱤᱸᱜᱩ ᱦᱟᱛᱟᱲᱚᱜᱼᱟ